ᱥᱟᱫᱚᱢ ᱫᱮᱡ ᱨᱮ ᱟ ᱰᱤ ᱨᱟᱹᱥᱠᱟᱹᱜᱮ ᱤᱠᱟᱹᱣᱟ ᱪᱮᱫᱟᱜ ᱥᱮ ᱟᱫᱚᱢ ᱨᱮ ᱫᱮᱡ ᱞᱮᱱᱠᱷᱟᱱ ᱥᱟᱫᱚᱢ ᱫᱟᱹᱲ ᱚᱠᱛᱚ ᱜᱚᱴᱟ ᱦᱚᱲᱢᱚᱜᱮ ᱦᱤᱞᱟᱹᱜᱼᱟ ᱰᱟᱸᱰᱟ ᱠᱷᱚᱱ ᱵᱚᱦᱚᱜ ᱦᱟᱹᱵᱤᱡ ᱛᱤᱱᱟᱹᱜ ᱥᱟᱺᱜᱤᱧ ᱨᱮ ᱫᱟᱹᱲᱟ ᱟᱹᱰᱤ ᱱᱟᱯᱟᱭ ᱟᱨ ᱨᱟᱣᱟᱞ ᱜᱮ ᱤᱠᱟᱹᱜᱼᱟ ᱟᱨ ᱟᱹᱰᱤ ᱞᱮᱜᱮᱢ ᱢᱟᱪᱷᱟᱭ ᱫᱟᱹᱲᱟ ᱚᱱᱟ ᱠᱷᱟᱹᱛᱤᱨ ᱥᱟᱫᱚᱢ ᱨᱮ ᱫᱮᱡ ᱞᱮᱱᱠᱷᱟᱱ ᱟᱹᱰᱤ ᱱᱟᱯᱟᱭᱤᱧ ᱟᱹᱭᱠᱟᱹᱣᱟ ᱦᱚᱲᱢᱚ ᱯᱩᱨᱟᱹ ᱮᱠᱥᱟᱨ ᱥᱟᱭᱤᱡᱽ ᱠᱮᱫ ᱞᱮᱠᱟ ᱟᱹᱭᱠᱟᱹᱜᱼᱟ ᱟᱨ ᱥᱟᱫᱚᱢᱟᱜ ᱫᱟᱹᱲ ᱥᱟᱰᱮ ᱟᱹᱰᱤ ᱢᱚᱡᱽ ᱟᱸᱡᱚᱢᱚᱜᱼᱟ ᱠᱟᱲᱵᱷᱮᱴ ᱠᱟᱲᱵᱷᱮᱴ